ᱯᱚᱪᱷᱤᱢ ᱵᱚᱨᱫᱷᱚᱢᱟ ᱦᱚᱱᱚᱛ ᱨᱮᱱᱟᱜ ᱢᱩᱬᱩᱛ ᱥᱮᱪᱮᱫ ᱟᱥᱲᱟ ᱠᱚᱫᱚ ᱦᱩᱭᱩᱜ ᱠᱟᱱᱟ ᱯᱨᱟᱭᱢᱟᱨᱤ ᱦᱟᱭ ᱤᱥᱠᱩᱞ ᱠᱚᱞᱮᱡᱽ ᱭᱩᱱᱤᱵᱷᱟᱨᱥᱤᱴᱤ ᱤᱱᱡᱤᱱᱤᱭᱟᱨᱤᱝ ᱠᱚᱞᱮᱡᱽ ᱯᱚᱞᱤᱴᱤᱠᱱᱤᱠ ᱠᱚᱞᱮᱡᱽ ᱢᱮᱰᱤᱠᱮᱞ ᱠᱚᱞᱮᱡᱽ ᱥᱟᱶ ᱥᱟᱶᱛᱮ ᱟᱭ ᱴᱤ ᱟᱭ ᱠᱚᱞᱮᱡᱽ ᱠᱚ ᱢᱮᱱᱟᱜ ᱟᱠᱟᱜᱼᱟ ᱟᱨ ᱤᱛᱩᱱ ᱟᱥᱲᱟ ᱨᱮᱭᱟᱜ ᱯᱷᱤᱥ ᱢᱮᱱᱛᱮ ᱫᱚ ᱥᱚᱨᱠᱟᱨᱤ ᱨᱮᱫᱚ ᱵᱟᱝ ᱞᱟᱜᱟᱜᱼᱟ ᱢᱮᱱᱠᱷᱟᱱ ᱯᱨᱟᱭᱵᱷᱮᱴ ᱨᱮ ᱚᱞᱚᱜ ᱠᱚᱨᱛᱮ ᱜᱮᱞᱮ ᱯᱨᱟᱭᱢᱟᱨᱤ ᱨᱮᱫᱚ ᱯᱟᱸᱪᱥᱳ ᱠᱷᱚᱱ ᱦᱟᱡᱟᱨ ᱛᱤᱱ ᱦᱟᱡᱟᱨ ᱞᱟᱜᱟᱜᱼᱟ ᱦᱟᱭ ᱤᱥᱠᱩᱞ ᱨᱮᱫᱚ ᱫᱩ ᱛᱤᱱ ᱦᱟᱡᱟᱨ ᱠᱷᱚᱱ ᱯᱟᱸᱪ ᱫᱚᱥ ᱦᱟᱡᱟᱨ ᱦᱚᱸ ᱞᱟᱜᱟᱜ ᱜᱮᱭᱟ ᱟᱨ ᱠᱚᱞᱮᱡᱽ ᱟᱨ ᱭᱩᱱᱤᱵᱷᱟᱨᱥᱤᱴᱤ ᱠᱚᱨᱮ ᱫᱚ ᱫᱩ ᱛᱤᱱ ᱦᱟᱡᱟᱨ ᱠᱷᱚᱱ ᱞᱟᱠᱷ ᱴᱟᱠᱟ ᱦᱚᱸ ᱯᱷᱤᱥ ᱞᱟᱜᱟᱜ ᱜᱮᱭᱟ ᱟᱨ ᱡᱩᱫᱤ ᱢᱮᱰᱤᱠᱮᱞ ᱠᱚᱞᱮᱡᱽ ᱨᱮ ᱚᱞᱚᱜ ᱠᱚᱨᱛᱮ ᱜᱮᱞᱮ ᱚᱱᱟ ᱫᱚ ᱞᱟᱠᱷ ᱴᱟᱠᱟ ᱦᱚᱸ ᱞᱟᱜᱟᱜᱼᱟ ᱤᱱᱡᱤᱱᱤᱭᱟᱨᱤᱝ ᱠᱚᱞᱮᱡᱽ ᱫᱚ ᱞᱟᱠᱷ ᱴᱟᱠᱟ ᱠᱚᱢ ᱦᱚᱸ ᱞᱟᱜᱟᱜᱼᱟ ᱟᱨ ᱯᱚᱞᱤᱴᱤᱠᱱᱤᱠ ᱠᱚᱣᱟᱜ ᱦᱚᱸ ᱞᱟᱠᱷ ᱴᱟᱠᱟ ᱞᱮᱠᱟ ᱯᱚᱭᱥᱟ ᱫᱚ ᱞᱟᱜᱟᱜ ᱜᱮᱭᱟ ᱦᱚᱲᱟᱜ ᱠᱩᱥᱤᱭᱟᱜ ᱠᱳᱨᱥ ᱫᱚ ᱥᱟᱱᱟᱢᱟᱜ ᱜᱮ ᱢᱮᱱᱟᱜ ᱟᱠᱟᱜᱼᱟ ᱡᱮᱢᱚᱱ ᱦᱩᱭᱩᱜ ᱠᱟᱱᱟ ᱚᱠᱚᱭ ᱠᱚᱫᱚ ᱰᱟᱠᱛᱟᱨᱤ ᱥᱟᱱᱟ ᱠᱚᱣᱟ ᱠᱚᱭᱠᱚᱫᱚ ᱢᱟᱥᱴᱟᱨ ᱚᱠᱚᱭ ᱠᱚᱫᱚ ᱟᱨ ᱚᱠᱚᱭ ᱠᱚᱫᱚ ᱤᱡᱤᱱᱤᱭᱟᱨᱤᱝ ᱨᱮᱦᱚᱸ ᱚᱞᱚᱜ ᱫᱚᱠᱚ ᱠᱩᱥᱤᱭᱟᱜ ᱜᱮᱭᱟ